ᱤᱧᱟᱹᱜ ᱴᱮᱞᱤᱥᱠᱳᱯ ᱫᱚ ᱛᱟᱦᱮᱸ ᱠᱟᱱᱟ ᱜᱮᱞᱤᱞᱤᱭᱳ ᱟᱵᱤᱥᱠᱟᱨ ᱞᱮᱫ ᱚᱱᱟ ᱴᱮᱞᱤᱥᱠᱳᱯ ᱫᱩᱨᱵᱤᱠᱠᱷᱚᱱ ᱡᱚᱱᱛᱨᱚ ᱢᱮᱱᱮᱛ ᱫᱚ ᱫᱩᱨᱵᱤᱱ ᱥᱮ ᱴᱮᱞᱤᱥᱠᱳᱯ ᱱᱚᱝᱠᱟᱱ ᱢᱤᱫᱴᱟᱝ ᱡᱚᱱᱛᱨᱚ ᱠᱟᱱᱟ ᱡᱟᱦᱟᱸᱫᱚ ᱥᱟᱺᱜᱤᱧ ᱨᱮᱭᱟᱜ ᱵᱟᱝ ᱧᱮᱞ ᱧᱟᱢ ᱞᱮᱠᱟᱱᱟᱜ ᱫᱩᱨᱤᱵᱽ ᱠᱚ ᱧᱮᱞ ᱧᱟᱢᱚᱜᱼᱟ ᱚᱱᱟ ᱞᱟᱹᱜᱤᱫ ᱱᱚᱣᱟ ᱫᱩᱨᱵᱤᱱ ᱥᱮ ᱫᱩᱨᱵᱤᱠᱠᱷᱚᱱ ᱥᱮ ᱴᱮᱞᱤᱥᱠᱳᱯ ᱞᱟᱹᱠᱛᱤᱜᱼᱟ ᱴᱮᱞᱤᱥᱠᱳᱯ ᱥᱮ ᱫᱩᱨᱵᱤᱠᱠᱷᱚᱱ ᱥᱮ ᱫᱩᱨᱵᱤᱱ ᱡᱚᱱᱛᱨᱚ ᱫᱚ ᱥᱟᱺᱜᱤᱧ ᱨᱮᱭᱟᱜ ᱫᱩᱨᱤᱵᱽ ᱠᱷᱚᱱ ᱢᱟᱨᱥᱟᱞ ᱯᱟᱥᱱᱟᱣ ᱟᱠᱟᱱ ᱥᱟᱧᱪᱟᱣ ᱟᱠᱟᱱ ᱢᱟᱯ ᱟᱨ ᱵᱤᱪᱷᱱᱟᱹᱣ ᱠᱟᱹᱢᱤ ᱨᱮ ᱞᱟᱹᱠᱛᱤᱼᱟ ᱱᱚᱣᱟ ᱫᱩᱨᱵᱤᱠᱠᱷᱚᱱ ᱥᱮ ᱴᱮᱞᱤᱥᱠᱳᱯ ᱫᱩᱨᱵᱤᱱ ᱡᱚᱱᱛᱨᱚ ᱫᱚ ᱛᱮᱭᱟᱨᱚᱜᱼᱟ ᱞᱮᱱᱥ ᱟᱨ ᱫᱚᱨᱯᱚᱱ ᱨᱮᱭᱟᱜ ᱜᱚᱲᱚᱛᱮ ᱦᱮᱸ ᱱᱤᱛ ᱦᱚᱸ ᱤᱧ ᱱᱚᱣᱟ ᱥᱟᱶᱛᱮ ᱢᱤᱱᱟᱹᱧ ᱜᱮᱭᱟ ᱡᱚᱠᱷᱚᱱ ᱞᱟᱹᱠᱛᱤ ᱦᱩᱭᱩᱜᱼᱟ ᱛᱚᱠᱷᱚᱱ ᱱᱚᱣᱟ ᱫᱩᱨᱵᱤᱱ ᱛᱮ ᱥᱟᱹᱜᱤᱧ ᱨᱮᱭᱟ ᱫᱩᱨᱤᱵᱽ ᱠᱚᱧ ᱧᱮᱞᱟ ᱟᱨ ᱨᱟᱹᱥᱠᱟᱹᱧ ᱟᱴᱠᱟᱨᱟ